ᱥᱳᱥᱟᱞ ᱢᱤᱰᱤᱭᱟ ᱴᱨᱚᱞᱤᱝ ᱫᱚ ᱱᱚᱣᱟ ᱫᱚ ᱟᱹᱰᱤ ᱪᱮᱸᱜᱷᱟᱜ ᱜᱮ ᱫᱚᱨᱠᱟᱨ ᱠᱟᱱᱟ ᱪᱮᱫᱟᱜ ᱡᱮ ᱱᱚᱝᱠᱟᱱ ᱡᱤᱱᱤᱥ ᱫᱚ ᱟᱹᱰᱤ ᱵᱮᱼᱵᱟᱹᱲᱤᱡ ᱜᱮ ᱵᱩᱡᱩᱜ ᱠᱟᱱᱟ ᱱᱚᱣᱟ ᱥᱳᱥᱟᱞ ᱢᱤᱰᱤᱭᱟ ᱨᱮᱫᱚ ᱛᱳ ᱱᱚᱣᱟ ᱫᱚ ᱱᱚᱣᱟᱠᱚ ᱵᱟᱲᱟᱭ ᱞᱟᱹᱠᱛᱤ ᱠᱟᱱᱟ ᱱᱚᱣᱟ ᱠᱚᱫᱚ ᱵᱟᱹᱲᱤᱡ ᱡᱤᱱᱤᱥ ᱠᱟᱱᱟ ᱟᱨ ᱤᱧᱦᱚᱸ ᱱᱚᱝᱠᱟᱱ ᱥᱳᱥᱟᱞ ᱢᱤᱰᱤᱭᱟ ᱨᱮᱫᱚ ᱢᱟᱱᱮ ᱵᱟᱹᱲᱤᱡ ᱵᱩᱡᱩᱱ ᱥᱟᱢᱟᱝ ᱫᱚᱧ ᱥᱟᱢᱟᱝ ᱠᱟᱱ ᱜᱮᱭᱟ ᱛᱚᱵᱮ ᱱᱚᱣᱟ ᱥᱟᱭᱵᱟᱨ ᱵᱚᱞᱤᱝ ᱟᱨ ᱥᱳᱥᱟᱞ ᱢᱤᱰᱤᱭᱟ ᱴᱨᱚᱞᱤᱝ ᱫᱚ ᱟᱹᱰᱤ ᱵᱟᱹᱲᱤᱡ ᱡᱤᱱᱤᱥ ᱠᱟᱱᱟ ᱱᱚᱣᱟ ᱫᱚ ᱪᱮᱸᱜᱷᱟᱜ ᱫᱚᱨᱠᱟᱨ ᱠᱟᱱ ᱜᱮᱭᱟ